ᱵᱤᱨᱵᱷᱩᱢ ᱨᱮᱫᱚ ᱡᱚᱛᱜᱮ ᱡᱚᱛᱚ ᱯᱷᱚᱥᱚᱞ ᱜᱮ ᱪᱟᱥ ᱦᱩᱭᱩᱜᱼᱟ ᱦᱩᱲᱩ ᱜᱩᱦᱩᱢ ᱛᱩᱲᱤ ᱛᱩᱲᱤ ᱛᱤᱞᱢᱤᱧ ᱟᱞᱩ ᱠᱚ ᱟᱞᱩ ᱪᱟᱥ ᱦᱩᱭᱩᱜᱼᱟ ᱠᱚᱱᱰᱷᱟ ᱟᱨ ᱛᱚᱨᱢᱩᱡ ᱠᱚ ᱥᱚᱥᱟ ᱠᱟᱠᱚᱲ ᱠᱚ ᱠᱷᱟᱹᱲᱚᱣᱟᱹ ᱠᱚ ᱚᱱᱟ ᱠᱚᱠᱚ ᱪᱟᱥᱼᱟ ᱟᱨ ᱦᱩᱲᱩ ᱫᱚ ᱵᱟᱨ ᱫᱷᱟᱣ ᱠᱚ ᱪᱟᱥᱼᱟ ᱢᱤᱫ ᱫᱷᱟᱣ ᱫᱚ ᱵᱚᱨᱥᱟ ᱨᱮ ᱟᱨ ᱢᱤᱫ ᱫᱷᱟᱣ ᱫᱚ ᱠᱷᱚᱨᱟ ᱨᱮ ᱠᱷᱚᱨᱟ ᱨᱮᱜᱮ ᱰᱷᱮᱨ ᱫᱚ ᱞᱟᱵᱷ ᱫᱚ ᱧᱟᱢᱚᱜᱼᱟ ᱠᱷᱚᱨᱟ ᱦᱩᱲᱩ ᱫᱚ ᱦᱩᱭ ᱞᱮᱱᱠᱷᱟᱱ ᱫᱚ ᱟᱹᱰᱤ ᱟᱸᱴ ᱦᱩᱭᱩᱜᱼᱟ ᱟᱨ ᱛᱤᱡᱩ ᱠᱚ ᱡᱚᱢ ᱞᱮᱠᱷᱟᱱ ᱫᱚ ᱵᱟᱝ ᱦᱩᱭᱩᱜᱼᱟ ᱠᱚᱢ ᱜᱮ ᱦᱩᱭᱩᱜᱼᱟ ᱟᱞᱮ ᱫᱚ ᱡᱚᱛᱚ ᱨᱚᱠᱚᱢ ᱯᱷᱚᱥᱚᱞ ᱜᱮᱞᱮ ᱪᱟᱥᱼᱟ ᱟᱞᱩ ᱠᱚ ᱛᱩᱲᱤ ᱠᱚ ᱠᱚᱱᱰᱷᱟ ᱠᱚ ᱵᱮᱸᱜᱟᱲ ᱠᱚ ᱟᱞᱩ ᱯᱷᱩᱞ ᱠᱚᱯᱤ ᱵᱟᱸᱫᱷᱟ ᱠᱚᱯᱤ ᱡᱚᱛᱚ ᱜᱮᱞᱮ ᱪᱟᱥᱼᱟ ᱠᱟᱨᱞᱟ ᱠᱚ ᱡᱚᱛᱚ ᱜᱮ ᱪᱟᱥ ᱞᱮ ᱞᱟᱜᱟᱣᱟ ᱟᱞᱮ ᱫᱚ